ᱦᱮᱞᱳ ᱦᱮᱸ ᱡᱚᱸᱦᱟᱨ ᱡᱚᱸᱦᱟᱨ ᱚᱠᱟ ᱠᱷᱚᱱᱵᱮᱱ ᱨᱚᱲᱮᱫᱼᱟ ᱟᱪᱪᱷᱟ ᱟᱪᱪᱷᱟ ᱴᱷᱤᱠ ᱢᱟ ᱪᱮᱫᱞᱮᱠᱟᱱ ᱦᱮᱸ ᱦᱮᱸ ᱟᱫᱚ ᱪᱮᱫᱞᱮᱠᱟᱱ ᱠᱷᱚᱵᱚᱨᱠᱚ

ᱦᱮᱸ ᱚᱱᱟᱫᱚ ᱯᱩᱨᱟᱹᱣ ᱢᱮᱱᱟᱜᱼᱟ ᱜᱩᱨᱩ ᱜᱚᱝᱠᱮᱭᱟᱜ ᱡᱟᱦᱟᱸ ᱯᱚᱛᱚᱵᱽ ᱯᱩᱛᱷᱤ ᱚᱻ ᱚᱱᱟ ᱥᱟᱶᱛᱮ ᱟᱨᱦᱚᱸ ᱡᱟᱦᱟᱸᱭ ᱜᱮ ᱫᱤᱥᱚᱢᱨᱮᱠᱚ ᱚᱞᱮᱫᱼᱟ ᱚᱱᱟ ᱠᱚᱦᱚᱸ ᱢᱮᱱᱟᱜᱼᱟ

ᱦᱚᱭ ᱦᱚᱭ ᱦᱤᱡᱩᱜᱵᱤᱱ ᱤᱫᱤᱭᱵᱤᱱ ᱦᱳᱻᱭ ᱦᱳᱞᱥᱮᱹᱞᱫᱚᱻ ᱮᱢᱚᱜ ᱦᱩᱭᱩᱜ ᱠᱟᱱ ᱜᱮᱭᱟ ᱦᱳᱞᱥᱮᱹᱞ ᱨᱮᱹᱴ ᱛᱮᱜᱮ ᱟᱨ ᱚᱱᱟ ᱡᱟᱦᱟᱱᱟᱜ ᱵᱚᱱ ᱢᱮᱱᱟ ᱴᱨᱟᱱᱥᱯᱳᱴᱤᱝᱠᱚᱻ ᱟᱻᱨ ᱦᱳᱭ ᱢᱤᱫ ᱢᱟᱹᱱ ᱞᱮᱠᱟᱛᱮ ᱴᱨᱟᱱᱥᱯᱳᱴᱤᱝᱜᱮ ᱚᱱᱟᱠᱚ ᱨᱮᱱᱟᱜ ᱠᱷᱚᱨᱪᱚᱻ ᱤᱭᱟᱹᱜᱟᱱ ᱴᱚᱭᱮᱱᱴᱤ ᱯᱷᱟᱭᱤᱵᱷ ᱯᱟᱨᱥᱮᱱᱴ ᱜᱟᱱᱤᱧ ᱤᱫᱤᱭᱮᱫᱼᱟ ᱦᱚᱭ ᱦᱚᱭ ᱦᱚᱭ ᱦᱚᱭ

ᱦᱳᱭ ᱦᱳᱭ ᱦᱳᱭ ᱦᱳᱭ

ᱟᱪᱪᱷᱟ ᱦᱤᱡᱩᱜᱵᱤᱱ ᱥᱮ ᱦᱤᱡᱩᱜ ᱟᱱᱟᱝ ᱦᱤᱡᱩᱜᱵᱤᱱ ᱦᱤᱡᱩᱜ ᱠᱟᱛᱮᱱ ᱟᱵᱮᱱ ᱛᱤᱱᱟᱹᱜ ᱜᱟᱱ ᱵᱚᱭᱵᱤᱱ ᱤᱫᱤᱭᱟ ᱟᱪᱪᱷᱟ ᱫᱚᱥ ᱦᱟᱡᱟᱨᱻ ᱵᱤᱱ ᱟᱹᱜᱩᱭ ᱠᱷᱟᱱ ᱤᱫᱤᱭ ᱠᱷᱟᱱ ᱟᱫᱚᱻ ᱚᱱᱟ ᱟᱵᱤᱱᱟᱜ ᱟᱨ ᱯᱷᱟᱭᱤᱩᱵᱷ ᱯᱟᱨᱥᱮᱱᱴ ᱜᱟᱱ ᱵᱟᱹᱲᱛᱤᱵᱤᱱ ᱢᱮᱱᱮᱫ ᱫᱚ ᱟᱫᱚᱻ ᱟᱪᱪᱷᱟ ᱚᱱᱛᱮ ᱟᱵᱤᱱᱟᱜᱦᱚᱸ ᱵᱟᱝᱟ ᱟᱞᱤᱧᱟᱜ ᱦᱚᱸ ᱵᱟᱝᱟ ᱦᱤᱡᱩᱜ ᱵᱤᱱ ᱥᱮ ᱟᱵᱟᱨ ᱟᱞᱟᱝᱞᱟᱝ ᱜᱟᱯᱟᱞᱢᱟᱨᱟᱜᱼᱟ ᱪᱮᱫ ᱠᱷᱟᱱᱫᱚ ᱚᱱᱟᱫᱚ ᱠᱚᱢᱼᱵᱮᱹᱥᱤᱫᱚ ᱱᱟᱦᱟᱜ ᱦᱩᱭᱩᱜ ᱜᱮᱭᱟ ᱟᱫᱚ ᱠᱚᱢᱼᱵᱮᱹᱥᱤ ᱦᱩᱭᱩᱜᱼᱟ ᱟᱹᱵᱤᱱᱟᱜ ᱦᱚᱸ ᱟᱞᱚ ᱞᱚᱥᱚᱜ ᱢᱟ ᱟᱹᱞᱤᱧᱟᱜ ᱦᱚᱸ ᱟᱞᱚ ᱞᱚᱥᱚᱜ ᱢᱟ ᱟᱹᱵᱤᱱ ᱡᱮᱦᱮᱛᱩ ᱩᱱᱟᱹᱜ ᱡᱷᱟᱹᱞ ᱠᱷᱚᱱᱵᱤᱱ ᱤᱫᱤᱭᱟ ᱩᱱᱟᱹᱜ ᱴᱟᱠᱟ ᱨᱮᱭᱟᱜᱵᱤᱱ ᱤᱫᱤᱭᱟ ᱢᱤᱫᱼᱫᱷᱟᱣᱨᱮ ᱛᱟᱞᱤᱧ ᱟᱹᱰᱤᱜᱟᱱ ᱮᱢ ᱫᱟᱲᱮᱭᱟᱜ ᱠᱚᱣᱟ ᱥᱮᱹᱞ ᱫᱟᱲᱮᱭᱟᱜ ᱠᱤᱱᱟ ᱟᱹᱠᱷᱨᱤᱧ ᱫᱟᱲᱮᱭᱟᱜ ᱠᱟᱱᱟ ᱟᱫᱚ ᱚᱱᱟᱫᱚᱞᱤᱧ ᱢᱚᱱᱮᱭᱮᱫ ᱜᱮᱭᱟ ᱱᱟᱦᱟᱜ ᱮᱢᱟᱵᱤᱱᱟᱞᱤᱧ ᱪᱮᱠᱟᱛᱮ ᱟᱵᱚᱣᱟᱜᱫᱚ ᱚᱞᱪᱤᱠᱤ ᱠᱚᱫᱚ ᱯᱟᱥᱱᱟᱣ ᱨᱮᱭᱟᱜ ᱱᱤᱛᱚᱜ ᱫᱚ ᱢᱮᱱᱟᱜᱼᱟ ᱟᱹᱞᱤᱧᱫᱚ ᱚᱱᱟ ᱚᱞ ᱯᱟᱥᱱᱟᱣ ᱚᱞ ᱪᱤᱠᱤ ᱯᱟᱥᱱᱟᱣ ᱚᱱᱟ ᱨᱮᱭᱟᱜ ᱜᱮᱞᱤᱧ ᱨᱤᱠᱟᱹᱭᱮᱫᱼᱟ ᱵᱟᱹᱲᱛᱤ ᱱᱟᱦᱟᱜ ᱞᱟᱹᱠᱛᱤ ᱯᱟᱲᱟᱣ ᱜᱚᱫᱚᱜ ᱠᱷᱟᱱ ᱟᱵᱤᱱ ᱤᱫᱤᱭᱵᱤᱱ ᱤᱫᱤ ᱠᱟᱛᱮᱫ ᱟᱵᱤᱱ ᱥᱮ ᱞ ᱵᱤᱱ ᱮᱢᱟᱫᱵᱤᱱ ᱟᱫᱚ ᱦᱮᱡ ᱠᱟᱛᱮᱫ ᱵᱚᱨᱚᱝ ᱚᱱᱟᱠᱚ ᱯᱩᱭᱥᱟᱹᱠᱚ ᱮᱢᱫᱚ ᱮᱢᱟᱞᱤᱧᱵᱤᱱ ᱟᱞᱚᱵᱤᱱ ᱮᱲᱮᱞᱤᱧᱟᱹ ᱦᱚᱭ ᱟᱻᱨ ᱱᱚᱣᱟᱦᱚᱧ ᱢᱮᱱ ᱛᱚᱨᱟᱭᱮᱫᱼᱟ ᱟᱵᱚᱢᱟ ᱩᱲᱤᱥᱟ ᱳᱲᱤᱥᱥᱟᱻ ᱨᱮᱱᱟᱜ ᱥᱤᱞᱟᱵᱳᱥ ᱤᱫᱤ ᱠᱟᱛᱮᱫ ᱚᱱᱟ ᱵᱳᱭ ᱠᱚᱦᱚᱸ ᱫᱚᱦᱚᱭᱮᱫᱼᱟ ᱟᱨ ᱤᱝᱜᱽᱞᱤᱥ ᱯᱳᱠᱮᱱ ᱤᱝᱜᱽᱞᱤᱥ ᱠᱮ ᱵᱮᱥᱤᱠ ᱤᱝᱜᱽᱞᱤᱥ ᱠᱚ ᱚᱱᱟ ᱠᱚᱦᱚᱸᱞᱤᱧ ᱫᱚᱦᱚᱭᱮᱫᱼᱟ ᱟᱨ ᱡᱟᱦᱟᱸ ᱚᱣᱟᱞᱰ ᱨᱮ ᱡᱟᱦᱟᱸᱼᱡᱟᱦᱟᱸ ᱚᱣᱟᱞᱰ ᱨᱮ ᱡᱟᱦᱟᱸᱠᱚ ᱢᱮᱱᱟᱜᱼᱟ ᱚᱱᱟ ᱯᱚᱛᱚᱵᱽᱠᱚ ᱡᱚᱛᱚᱞᱤᱧ ᱫᱚᱦᱚᱭᱮᱫᱼᱟ ᱪᱮᱫᱚᱜ ᱞᱟᱹᱜᱤᱫᱦᱚᱸ ᱢᱟᱲᱟᱝ ᱫᱚᱵᱚ ᱪᱮᱫᱚᱜᱼᱟ ᱚᱱᱠᱟᱱ ᱯᱚᱛᱚᱵᱽ ᱠᱚᱦᱚᱸ ᱢᱮᱱᱟᱜᱼᱟ ᱦᱮᱸᱻ ᱡᱚᱛᱚ ᱞᱮᱠᱟᱱᱟᱜᱼᱤᱧ ᱱᱚᱜᱼᱚᱭ ᱡᱮ ᱟᱵᱚᱨᱮᱱ ᱦᱚᱲ ᱡᱟᱦᱟᱸ ᱟᱵᱚᱨᱮᱱ ᱵᱟᱹᱲᱛᱤ ᱫᱚ ᱵᱟᱹᱧ ᱢᱮᱱᱟ ᱥᱟᱱᱛᱟᱲ ᱦᱚᱲ ᱥᱟᱱᱛᱟᱲ ᱦᱚᱲᱠᱚ ᱪᱮᱫ ᱞᱮᱠᱟᱛᱮ ᱟᱵᱚᱵᱚ ᱩᱛᱱᱟᱹᱣᱚᱜᱼᱟ ᱪᱮᱫ ᱞᱮᱠᱟᱛᱮᱵᱚᱱ ᱥᱮᱪᱮᱫᱚᱜᱼᱟ ᱥᱮᱪᱮᱫ ᱵᱟᱝᱠᱷᱟᱱ ᱢᱟᱱᱮ ᱪᱮᱫᱦᱚᱸ ᱵᱟᱭ ᱜᱟᱱᱚᱜᱼᱟ ᱪᱮᱫ ᱟᱹᱞᱤᱧᱟᱜ ᱩᱭᱦᱟᱹᱨᱫᱚ ᱪᱮᱫ ᱞᱮᱠᱟᱛᱮ ᱢᱟᱲᱟᱝᱵᱚ ᱥᱮᱪᱮᱫᱚᱜᱼᱟ ᱛᱟᱯᱚᱨᱮ ᱡᱟᱦᱟᱱᱟᱜ ᱵᱟᱹᱲᱤᱡᱟᱜ ᱵᱚᱱ ᱠᱮᱪᱮᱫᱟ ᱦᱮᱸ ᱦᱳᱭ ᱵᱟᱝᱟ ᱵᱟᱝᱟ ᱚᱱᱟᱜᱮ ᱦᱤᱡᱩᱜ ᱵᱤᱱ ᱮᱱᱛᱮ ᱟᱵᱤᱱ ᱡᱟᱹᱛᱤ ᱥᱟᱶᱛᱟ ᱨᱮᱭᱟᱜ ᱵᱤᱱ ᱤᱫᱤᱭᱮᱫᱼᱟ ᱯᱟᱞᱮᱱᱦᱟᱸᱜ ᱩᱱᱟᱹᱜ ᱰᱷᱮᱹᱨ ᱫᱚᱥ ᱦᱟᱡᱟᱨ ᱨᱮᱭᱟᱜ ᱯᱚᱛᱚᱵᱽ ᱥᱟᱱᱛᱟᱲᱤᱵᱤᱱ ᱤᱫᱤᱭᱮᱫᱼᱟ ᱢᱟᱱᱮᱫᱚ ᱤᱱᱠᱟᱹᱱ ᱦᱚᱲ ᱠᱟᱱᱟᱵᱤᱱ ᱵᱟᱝ ᱠᱟᱱᱟ

ᱦᱚᱭ ᱚᱻ ᱦᱚᱭ ᱟᱫᱚ ᱚᱱᱮᱻ ᱦᱳᱭ ᱟᱫᱚ ᱚᱱᱮ ᱜᱩᱨᱩ ᱜᱚᱝᱠᱮᱭ ᱢᱮᱱᱠᱮᱫᱞᱮᱠᱟ ᱜᱚᱯᱚᱲᱚᱵᱚᱱ ᱠᱟᱹᱢᱤᱭᱟ ᱜᱚᱯᱚᱲᱚ ᱚᱱᱟ ᱦᱤᱥᱟᱹᱵᱽᱛᱮ ᱚᱱᱟ ᱟᱵᱤᱱ ᱩᱱᱟᱹᱜ ᱡᱷᱟᱹᱞ ᱠᱷᱚᱱᱵᱤᱱ ᱤᱫᱤᱭᱟ ᱟᱨᱦᱚᱸᱵᱤᱱ ᱫᱟᱬᱟᱱᱟ ᱚᱱᱟᱠᱚᱫᱚ ᱟᱵᱤᱱᱟᱜᱦᱚᱸ ᱚᱰᱳᱠᱚᱜ ᱢᱟ ᱟᱹᱞᱤᱧ ᱟᱹᱞᱤᱧᱞᱤᱧ ᱟᱹᱜᱩᱠᱮᱭᱟ ᱚᱱᱟ ᱨᱮᱭᱟᱜ ᱴᱨᱟᱱᱥᱯᱳᱴᱤᱝ ᱨᱮᱭᱟᱜ ᱠᱷᱚᱨᱪᱟᱦᱚᱸ ᱠᱤᱪᱷᱤ ᱵᱟᱨ ᱯᱩᱭᱥᱟᱹᱫᱚ ᱨᱟᱠᱟᱵ ᱢᱟ ᱟᱫᱚ ᱢᱤᱫ ᱞᱮᱠᱟᱫᱚ ᱱᱚᱣᱟ ᱠᱚᱫᱚ ᱫᱟᱭᱟ ᱫᱩᱞᱟᱹᱲ ᱢᱮᱱᱟᱜ ᱛᱮᱵᱚᱱ ᱠᱟᱹᱢᱤ ᱠᱟᱱᱟ ᱦᱚᱭ ᱦᱚᱭ ᱦᱚᱭ ᱦᱚᱭ ᱦᱮᱸ ᱞᱟᱹᱭᱵᱤᱱ ᱟᱨ ᱯᱚᱛᱚᱵᱽ ᱠᱚᱫᱚ ᱡᱚᱛᱚ ᱮᱠᱫᱚᱢ ᱫᱚᱦᱚ ᱴᱷᱤᱠ ᱟᱠᱟᱱᱟ ᱦᱮᱸ ᱡᱚᱸᱦᱟᱨᱜᱮ ᱡᱚᱸᱦᱟᱨᱜᱮ